ᱡᱮ ᱛᱮᱦᱮᱧ ᱵᱚᱱ ᱧᱮᱞ ᱠᱚᱣᱟ ᱥᱤᱢ ᱥᱤᱢ ᱫᱚ ᱫᱮᱥᱤ ᱥᱤᱢ ᱫᱮᱥᱤ ᱥᱤᱢ ᱫᱚ ᱟᱵᱚ ᱦᱚᱲ ᱟᱛᱳ ᱨᱮᱜᱮᱵᱚᱱ ᱰᱷᱮᱨ ᱵᱚᱱ ᱟᱹᱥᱩᱞ ᱠᱚᱣᱟ ᱥᱮ ᱮᱴᱟᱜ ᱡᱟᱹᱛ ᱠᱚᱨᱮ ᱦᱚᱸᱠᱚ ᱧᱮᱞᱚᱜᱚᱜᱼᱟ ᱥᱤᱢ ᱡᱮ ᱥᱤᱢ ᱫᱚᱵᱚᱱ ᱟᱹᱥᱩᱞ ᱫᱟᱲᱮ ᱟᱠᱚ ᱠᱷᱟᱱ ᱛᱟᱦᱚᱞᱮ ᱜᱷᱟᱨᱚᱸᱡᱽ ᱨᱮᱭᱟᱜ ᱴᱟᱠᱟ ᱯᱚᱭᱥᱟ ᱦᱩᱭᱩᱜᱼᱟ ᱜᱷᱟᱨᱚᱸᱡᱽ ᱨᱮ ᱥᱚᱝᱥᱟᱨ ᱨᱮ ᱪᱟᱞᱟᱣ ᱞᱟᱹᱜᱤᱫ ᱛᱮ ᱚᱱᱟ ᱦᱚᱸ ᱟᱵᱚ ᱜᱚᱲᱚ ᱜᱚᱯᱚᱲᱚ ᱵᱚᱱ ᱧᱟᱢᱟ ᱢᱮᱱᱠᱷᱟᱱ ᱩᱱᱠᱩ ᱦᱚᱸ ᱟᱹᱰᱤ ᱥᱚᱢᱚᱭ ᱮᱢᱟ ᱟᱠᱚ ᱦᱩᱭᱩᱜᱼᱟ ᱥᱚᱢᱚᱭ ᱨᱮ ᱨᱟᱱ ᱡᱚᱢ ᱦᱚᱪᱚ ᱠᱚ ᱦᱩᱭᱩᱜᱼᱟ ᱥᱚᱢᱚᱭ ᱨᱮ ᱩᱱᱠᱩ ᱧᱮᱞ ᱠᱚ ᱦᱩᱭᱩᱜᱼᱟ ᱟᱨ ᱩᱱᱠᱩᱣᱟᱜ ᱫᱚ ᱡᱮᱢᱚᱱ ᱵᱚᱥᱚᱱᱛᱚ ᱨᱩᱣᱟᱹ ᱧᱟᱢ ᱠᱚᱣᱟ ᱚᱱᱟ ᱨᱩᱣᱟᱹ ᱠᱚ ᱠᱷᱚᱱ ᱩᱱᱠᱩᱣᱟᱜ ᱨᱟᱱ ᱵᱟᱵᱚᱱ ᱡᱚᱢ ᱦᱚᱪᱚ ᱞᱮᱠᱚ ᱠᱷᱟᱱ ᱥᱤᱢ ᱠᱚ ᱜᱚᱡ ᱦᱚᱸᱠᱚ ᱫᱟᱲᱮᱭᱟᱜᱼᱟ ᱥᱤᱢ ᱟᱹᱥᱩᱞ ᱫᱚ ᱱᱟᱯᱟᱭ ᱜᱮᱭᱟ ᱥᱤᱢ ᱟᱹᱥᱩᱞ ᱨᱮᱫᱚ ᱴᱟᱠᱟ ᱯᱚᱭᱥᱟ ᱢᱮᱱᱟᱜᱼᱟ ᱥᱤᱢ ᱟᱹᱥᱩᱞ ᱨᱮᱫᱚ ᱟᱵᱚᱣᱟᱜ ᱜᱷᱟᱨᱚᱸᱡᱽ ᱥᱮᱫ ᱠᱷᱚᱱ ᱫᱚ ᱩᱯᱚᱠᱟᱨ ᱜᱮᱭᱟ